ᱟᱹᱰᱤ ᱫᱤᱱ ᱨᱮᱰᱤᱭᱳ ᱥᱮᱱᱴᱟᱨ ᱠᱚᱨᱮᱫ ᱦᱚᱧ ᱠᱟᱹᱢᱤ ᱵᱟᱲᱟ ᱟᱠᱟᱜᱼᱟ ᱚᱱᱟ ᱪᱤᱠᱟᱹ ᱨᱮᱰᱤᱭᱳ ᱠᱚ ᱢᱳᱵᱟᱭᱤᱞ ᱠᱚ ᱱᱚᱣᱟ ᱡᱟᱦᱟᱸ ᱴᱮᱹᱠᱱᱳᱞᱚᱡᱤ ᱢᱮᱱᱟᱜᱼᱟ ᱱᱚᱣᱟ ᱵᱟᱨᱮ ᱛᱮ ᱦᱚᱸ ᱡᱟᱱᱠᱟᱹᱨᱤ ᱢᱮᱱᱟᱜᱼᱟ ᱚᱱᱟ ᱞᱟᱹᱜᱤᱫᱛᱮ ᱡᱟᱦᱟᱸᱭ ᱦᱚᱲ ᱠᱚ ᱡᱩᱫᱤ ᱢᱳᱵᱟᱭᱤᱞ ᱨᱮ ᱡᱟᱦᱟᱱᱟᱜ ᱠᱚ ᱵᱟᱝ ᱠᱚ ᱴᱷᱤᱠᱟᱹ ᱫᱟᱲᱮᱭᱟᱜᱼᱟ ᱮᱱᱠᱷᱟᱱ ᱚᱱᱟ ᱠᱚ ᱤᱧ ᱱᱟᱯᱟᱭ ᱛᱮᱧ ᱵᱩᱡᱷᱟᱹᱣ ᱦᱚᱪᱚ ᱫᱟᱲᱮᱭᱟᱠᱚᱣᱟ ᱚᱱᱟ ᱞᱟᱹᱜᱤᱫ ᱛᱮᱫᱚ ᱤᱧ ᱫᱚ ᱠᱟᱹᱣᱰᱤ ᱠᱚᱦᱚᱸ ᱵᱟᱹᱧ ᱦᱟᱛᱟᱣᱟ ᱟᱨ ᱱᱚᱣᱟ ᱠᱟᱹᱢᱤ ᱠᱚ ᱥᱮᱬᱟᱭ ᱞᱟᱹᱜᱤᱫ ᱥᱮ ᱦᱚᱲ ᱠᱚ ᱵᱟᱲᱟᱭᱢᱟ ᱡᱮᱢᱚᱱ ᱚᱱᱟ ᱞᱟᱹᱜᱤᱫ ᱛᱮ ᱦᱚᱸ ᱤᱧ ᱫᱚ ᱠᱟᱹᱣᱰᱤ ᱫᱚ ᱵᱟᱹᱧ ᱦᱟᱛᱟᱣᱟ ᱦᱚᱲ ᱠᱚ ᱢᱳᱵᱟᱭᱤᱞ ᱨᱮᱱᱟᱜ ᱡᱟᱦᱟᱸ ᱯᱷᱟᱱᱥᱚᱱ ᱠᱚᱨᱮᱱᱟᱜ ᱡᱩᱫᱤ ᱵᱟᱠᱚ ᱵᱟᱲᱟᱭᱟ ᱟᱨ ᱵᱟᱝ ᱢᱳᱵᱟᱭᱤᱞ ᱨᱟᱹᱯᱩᱫᱚᱜ ᱛᱟᱠᱚᱣᱟ ᱮᱱᱠᱷᱟᱱ ᱫᱚ ᱚᱱᱟ ᱠᱚᱦᱚᱸ ᱚᱞᱰᱤᱝ ᱠᱟᱛᱮᱫ ᱵᱮᱱᱟᱣ ᱟᱠᱚᱣᱟ ᱟᱨ ᱯᱷᱟᱱᱥᱚᱱ ᱨᱮᱱᱟᱜ ᱵᱟᱨᱮ ᱛᱮᱦᱚᱸ ᱟᱹᱰᱤ ᱠᱤᱪᱷᱩᱧ ᱞᱟᱹᱭ ᱫᱟᱲᱮ ᱟᱠᱚᱣᱟ